ᱦᱮᱸ ᱛᱚᱵᱮ ᱠᱷᱟᱱ ᱫᱚ ᱱᱚᱣᱟ ᱟᱬᱮᱯᱟᱥᱮ ᱨᱮ ᱫᱟᱲᱟᱱ ᱞᱟᱹᱜᱤᱫ ᱛᱮᱫᱚ ᱱᱚᱣᱟ ᱜᱮᱞᱤᱧ ᱢᱮᱱᱟ ᱛᱮᱦᱮᱧ ᱦᱳᱭᱛᱚ ᱦᱚᱯᱚᱱ ᱮᱨᱟ ᱢᱤᱥᱨᱟ ᱥᱮ ᱵᱷᱟᱹᱜᱽᱱᱟᱹ ᱵᱷᱟᱹᱜᱽᱱᱤ ᱠᱚ ᱛᱟᱦᱮᱱ ᱠᱷᱟᱱ ᱫᱚ ᱥᱚᱢᱚᱭ ᱵᱤᱥᱮᱥ ᱨᱮ ᱟᱠᱚ ᱦᱚᱸᱠᱚ ᱠᱷᱚᱡᱚᱜᱼᱟ ᱱᱤᱡᱮ ᱦᱚᱸ ᱩᱱᱠᱩᱣᱟᱜ ᱠᱷᱳᱡ ᱦᱟᱛᱟᱣ ᱞᱮᱠᱟᱛᱮ ᱪᱟᱞᱟᱜ ᱦᱩᱭᱩᱜ ᱜᱮᱭᱟ ᱚᱱᱟ ᱥᱟᱶ ᱥᱟᱶᱛᱮ ᱫᱷᱚᱨᱚᱢ ᱴᱷᱟᱶ ᱨᱮ ᱟᱹᱰᱤ ᱞᱚᱜᱚᱱ ᱞᱚᱜᱚᱱ ᱢᱚᱱᱮ ᱠᱟᱜ ᱵᱤᱱ ᱛᱮᱦᱮᱧ ᱡᱟᱦᱮᱨ ᱦᱩᱭᱱᱟ ᱚᱱᱠᱟ ᱜᱮ ᱟᱵᱚᱣᱟᱜ ᱱᱚᱣᱟ ᱫᱷᱚᱨᱚᱢ ᱴᱷᱟᱶ ᱞᱩᱜᱩ ᱵᱩᱨᱩ ᱦᱩᱭᱱᱟ ᱟᱨ ᱦᱚᱸ ᱮᱢᱟᱱ ᱮᱢᱟᱱ ᱦᱟᱱᱮ ᱢᱟᱨᱟᱝ ᱵᱩᱨᱩ ᱦᱩᱭᱱᱟ ᱱᱚᱝᱠᱟᱱ ᱱᱚᱝᱠᱟᱱ ᱡᱟᱭᱜᱟ ᱠᱚᱨᱮ ᱫᱚ ᱟᱹᱰᱤ ᱜᱮ ᱟᱹᱞᱤᱧᱟᱜ ᱱᱩᱠᱩ ᱵᱚᱸᱜᱟᱼᱵᱩᱨᱩ ᱪᱮᱛᱟᱱ ᱨᱮᱦᱚᱸ ᱟᱹᱰᱤ ᱯᱟᱹᱛᱤᱭᱟᱹᱣ ᱢᱮᱱᱟᱜᱼᱟ ᱟᱨ ᱩᱱᱠᱩ ᱵᱚᱸᱜᱟ ᱵᱩᱨᱩ ᱴᱷᱮᱱ ᱜᱚᱰ ᱠᱟᱛᱮᱫ ᱟᱭᱢᱟ ᱟᱭᱢᱟ ᱢᱟᱱᱮ ᱡᱟᱦᱟᱸ ᱵᱟᱝ ᱜᱟᱱᱚᱜ ᱞᱮᱠᱟᱱ ᱡᱤᱱᱤᱥ ᱠᱚᱦᱚᱸ ᱜᱟᱱ ᱠᱟᱱᱟ ᱟᱨ ᱚᱱᱟ ᱞᱮᱠᱟᱛᱮ ᱟᱹᱞᱤᱧ ᱫᱚ ᱚᱱᱟ ᱵᱚᱸᱜᱟ ᱴᱷᱟᱶ ᱨᱮ ᱪᱟᱞᱟᱜ ᱟᱨ ᱢᱮᱱ ᱜᱟᱱᱚᱜ ᱠᱟᱱᱟ ᱱᱩᱠᱩ ᱯᱮᱲᱟ ᱯᱟᱹᱦᱲᱟᱹ ᱴᱷᱮᱱ ᱪᱟᱞᱟᱜ ᱱᱚᱣᱟ ᱠᱚᱫᱚ ᱟᱹᱰᱤ ᱞᱚᱜᱚᱱ ᱞᱚᱜᱚᱱ ᱜᱮᱞᱤᱧ ᱦᱮᱡ ᱥᱮᱱᱚᱜᱼᱟ ᱦᱳᱭᱛᱚ ᱛᱮᱦᱮᱧ ᱨᱩᱣᱟᱹᱜ ᱨᱮ ᱦᱟᱥᱩᱜ ᱨᱮ ᱯᱮᱲᱟ ᱯᱟᱹᱦᱲᱟᱹᱜ ᱠᱚᱴᱷᱮᱱ ᱦᱤᱨᱤ ᱪᱟᱞᱟᱜ ᱫᱚ ᱟᱹᱰᱤ ᱜᱮ ᱵᱷᱟᱹᱜᱤᱭᱟ ᱡᱮᱞᱮᱠᱟ ᱢᱮᱱ ᱜᱟᱱᱚᱜ ᱠᱟᱱᱟ ᱯᱮᱲᱟᱣᱟᱜ ᱯᱮᱲᱟ ᱫᱚ ᱢᱤᱫᱴᱟᱝ ᱟᱵᱚ ᱨᱮᱱ ᱵᱚᱸᱜᱟᱼᱵᱩᱨᱩ ᱦᱚᱸ ᱠᱟᱱᱟ ᱠᱚ ᱛᱮᱦᱮᱧ ᱩᱱᱤ ᱡᱩᱫᱤ ᱦᱤᱨᱤ ᱦᱤᱡᱩᱜ ᱟᱭ ᱥᱮ ᱟᱵᱚ ᱚᱲᱟᱜ ᱨᱮ ᱟᱹᱰᱤ ᱢᱟᱨᱟᱝ ᱢᱟᱱᱮ ᱫᱩᱠ ᱠᱷᱚᱱ ᱦᱚᱸ ᱵᱚᱱ ᱵᱟᱧᱪᱟᱜᱼᱟ ᱟᱫᱚ ᱱᱚᱣᱟ ᱞᱮᱠᱟᱛᱮ ᱟᱹᱞᱤᱧ ᱦᱚᱸ ᱯᱮᱲᱟ ᱯᱟᱹᱲᱦᱟᱹ ᱚᱲᱟᱜ ᱥᱟᱶᱛᱮ ᱵᱚᱸᱜᱟ ᱵᱩᱨᱩ ᱴᱷᱟᱶ ᱠᱚ ᱪᱟᱞᱟᱜ ᱫᱚ ᱟᱹᱰᱤ ᱜᱮᱞᱤᱧ ᱠᱩᱥᱤᱭᱟᱜᱼᱟ ᱟᱨ ᱞᱮᱛᱟᱲ ᱞᱮᱛᱟᱲ ᱜᱮ ᱜᱚᱴᱟ ᱞᱤᱧ ᱦᱤᱨᱤ ᱟᱹᱜᱩ ᱠᱚᱣᱟ ᱟᱨ ᱱᱚᱣᱟ ᱞᱮᱠᱟᱛᱮ ᱟᱹᱞᱤᱧ ᱫᱚ ᱱᱚᱣᱟ ᱠᱚᱫᱚ ᱱᱟᱦᱟᱸᱜ ᱠᱟᱹᱡ ᱞᱮᱛᱟᱲ ᱞᱮᱛᱟᱲ ᱜᱮᱞᱤᱧ ᱪᱟᱞᱟᱣᱜᱼᱟ